ᱤᱧ ᱫᱚ ᱪᱷᱯᱟᱣᱟᱠᱟᱱ ᱯᱩᱛᱷᱤ ᱟᱹᱨᱩ ᱯᱷᱮᱨᱟᱣ ᱫᱚᱧ ᱠᱩᱥᱤᱭᱟᱜ ᱜᱮᱭᱟ ᱪᱮᱫᱟᱜ ᱥᱮ ᱢᱤᱫᱴᱟᱝ ᱯᱟᱹᱨᱥᱤ ᱛᱮᱜᱮ ᱯᱩᱛᱷᱤᱢᱟ ᱚᱞ ᱠᱚᱜᱼᱟ ᱚᱱᱟ ᱡᱩᱫᱤ ᱮᱴᱟᱜ ᱮᱴᱟᱜ ᱯᱟᱹᱨᱥᱤᱛᱮ ᱟᱹᱨᱩᱯᱷᱮᱨᱟᱣ ᱞᱮᱱᱠᱷᱟᱱ ᱮᱴᱟᱜ ᱮᱴᱟᱜ ᱯᱟᱹᱨᱥᱤ ᱦᱚᱲ ᱚᱱᱟ ᱠᱚ ᱯᱟᱲᱦᱟᱣ ᱫᱟᱲᱮᱭᱟᱜᱼᱟ ᱟᱨ ᱡᱩᱫᱤ ᱩᱱᱠᱩ ᱚᱱᱟ ᱯᱩᱛᱷᱤ ᱠᱚ ᱯᱟᱲᱦᱟᱣ ᱫᱟᱲᱮᱭᱟᱜᱼᱟ ᱮᱱᱠᱷᱟᱱ ᱠᱚ ᱴᱷᱤᱠᱟᱹ ᱫᱟᱲᱮᱭᱟᱜᱼᱟ ᱠᱤ ᱱᱚᱣᱟ ᱯᱩᱛᱷᱤ ᱵᱷᱤᱛᱤᱨ ᱨᱮ ᱪᱮᱫ ᱠᱟᱱᱟ ᱟᱨ ᱱᱚᱣᱟ ᱫᱚ ᱚᱠᱟ ᱯᱩᱛᱷᱤ ᱥᱮ ᱚᱠᱟ ᱯᱟᱹᱨᱥᱤ ᱨᱮᱭᱟᱜ ᱯᱩᱛᱷᱤ ᱠᱟᱱᱟ ᱟᱨ ᱚᱠᱟ ᱯᱟᱹᱨᱥᱤ ᱛᱮᱠᱚ ᱟᱹᱨᱩ ᱯᱷᱮᱨᱟᱣ ᱟᱠᱟᱫᱼᱟ ᱢᱮᱱᱛᱮ ᱚᱱᱟ ᱠᱚ ᱩᱨᱩᱢ ᱫᱟᱲᱮᱭᱟᱜᱼᱟ ᱚᱱᱟ ᱪᱤᱠᱟᱹ ᱤᱧ ᱫᱚ ᱟᱫᱽ ᱪᱷᱟᱯᱟᱣᱟᱠᱟᱱ ᱯᱩᱛᱷᱤ ᱟᱹᱨᱩ ᱯᱷᱮᱨᱟᱣ ᱫᱚᱧ ᱠᱩᱥᱤᱭᱟᱜ ᱜᱮᱭᱟ ᱟᱨ ᱚᱰᱤᱭᱳ ᱵᱩᱠ ᱦᱚᱧ ᱟᱸᱡᱚᱢᱟᱠᱟᱫ ᱜᱮᱭᱟ ᱚᱰᱤᱭᱳ ᱵᱩᱠ ᱟᱸᱡᱚᱢ ᱫᱚ ᱟᱹᱰᱤᱜᱮ ᱠᱩᱥᱤᱧ ᱵᱩᱡᱷᱟᱹᱣᱟ ᱪᱮᱫᱟᱜ ᱥᱮ ᱚᱱᱟ ᱫᱚ ᱢᱮᱫ ᱛᱮᱦᱚᱸ ᱵᱟᱝ ᱧᱮᱞ ᱦᱩᱭᱩᱜᱼᱟ ᱞᱩᱛᱩᱨ ᱥᱩᱢᱩᱝᱛᱮ ᱟᱸᱡᱚᱢ ᱠᱟᱛᱮᱱᱜᱮ ᱚᱱᱟ ᱨᱮᱭᱟᱜ ᱠᱟᱦᱱᱤᱢ ᱵᱩᱡᱷᱟᱹᱣ ᱫᱟᱲᱮᱭᱟᱜᱼᱟ ᱟᱨ ᱚᱰᱤᱭᱳ ᱫᱚ ᱜᱤᱛᱤᱡ ᱠᱟᱛᱮᱫ ᱦᱚᱸᱢ ᱟᱸᱡᱚᱢ ᱫᱟᱲᱮᱭᱟᱜᱼᱟ ᱥᱮ ᱢᱮᱫ ᱡᱟᱹᱯᱤᱫ ᱠᱟᱛᱮ ᱨᱮᱦᱚᱸ ᱟᱸᱡᱚᱢᱟ ᱟᱨ ᱚᱱᱟ ᱥᱟᱱᱛᱤᱛᱮᱢ ᱟᱸᱡᱚᱢᱟ ᱢᱮᱫ ᱡᱟᱯᱤᱫ ᱠᱟᱛᱮᱱ ᱠᱷᱟᱱ ᱟᱨ ᱚᱱᱟ ᱠᱟᱦᱱᱤᱢ ᱱᱟᱯᱟᱭᱛᱮᱢ ᱵᱩᱡᱷᱟᱹᱣ ᱩᱛᱟᱹᱨᱚᱜᱼᱟ ᱚᱱᱟ ᱪᱤᱠᱟᱹ ᱯᱩᱛᱷᱤ ᱟᱹᱨᱩᱯᱷᱮᱨᱟᱣ ᱦᱚᱸᱧ ᱠᱩᱥᱤᱭᱟᱜᱼᱟ ᱟᱨ ᱚᱰᱤᱭᱳ ᱵᱩᱠ ᱦᱚᱸᱧ ᱟᱸᱡᱚᱢᱟᱠᱟᱫᱟ ᱟᱨ ᱟᱹᱰᱤ ᱠᱩᱥᱤᱧ ᱵᱩᱡᱷᱟᱹᱣᱟ ᱟᱸᱡᱚᱢ ᱠᱟᱛᱮᱫ